ᱥᱟᱫᱷᱟᱨᱚᱱ ᱵᱷᱮᱱᱛᱟ ᱠᱟᱛᱷᱟ ᱫᱚ ᱦᱩᱭᱩᱜ ᱠᱟᱱᱟ ᱡᱮᱢᱚᱱ ᱞᱩᱵᱩᱜ ᱢᱩᱡ ᱠᱚ ᱡᱟᱯᱟᱜ ᱟᱠᱟᱱᱟ ᱡᱮᱢᱚᱱ ᱤᱧᱫᱚ ᱫᱟᱠᱟ ᱨᱮᱸᱜᱮᱡ ᱟᱠᱟᱫᱤᱧᱟᱹ ᱛᱟᱞᱟ ᱠᱚᱲᱟᱧ ᱵᱟᱹᱦᱩ ᱟᱭᱟ ᱥᱮ ᱫᱟᱠᱟᱧ ᱡᱚᱢ ᱵᱤᱭᱮᱱᱟ ᱛᱩᱭᱩ ᱫᱮᱨᱮᱧ ᱵᱷᱤᱲᱤ ᱜᱚᱛᱚᱢ ᱮᱢᱟᱱ ᱠᱚ ᱟᱭᱢᱟᱜᱮ ᱵᱮᱵᱚᱦᱟᱨᱚᱜᱼᱟ